ᱵᱷᱟᱨᱚᱛᱤᱭᱚ ᱥᱮᱪᱮᱫ ᱵᱮᱵᱚᱥᱛᱷᱟ ᱫᱚ ᱠᱤᱪᱷᱩ ᱠᱤᱪᱷᱩ ᱡᱟᱭᱜᱟ ᱨᱮᱫᱚ ᱱᱟᱯᱟᱭ ᱜᱮᱭᱟ ᱟᱨ ᱠᱤᱪᱷᱩ ᱠᱤᱪᱷᱩ ᱡᱟᱭᱜᱟ ᱨᱮᱫᱚ ᱩᱱᱟᱹᱜ ᱵᱮᱥ ᱵᱮᱵᱚᱥᱛᱷᱟ ᱫᱚ ᱵᱟᱹᱱᱩᱜ ᱟᱹᱱᱤᱡ ᱡᱟᱦᱟᱸ ᱞᱮᱠᱟ ᱞᱳᱠᱟᱞ ᱮᱨᱤᱭᱟ ᱠᱚᱨᱮᱫ ᱫᱚ ᱩᱱᱟᱹᱜ ᱱᱟᱯᱟᱭ ᱫᱚ ᱥᱮᱪᱮᱫ ᱥᱮ ᱜᱤᱫᱽᱨᱟᱹ ᱠᱚᱫᱚ ᱩᱱᱟᱹᱜ ᱱᱟᱯᱟᱭ ᱛᱮᱫᱚ ᱵᱟᱠᱚ ᱪᱮᱫᱚᱜ ᱠᱟᱱᱟ ᱪᱮᱫᱟᱜ ᱥᱮ ᱢᱟᱥᱴᱟᱨ ᱠᱚ ᱦᱚᱱ ᱩᱱᱟᱹᱜ ᱱᱟᱯᱟᱭ ᱱᱟᱯᱟᱭ ᱠᱚ ᱵᱟᱹᱱᱩᱜ ᱠᱚᱣᱟ ᱟᱨ ᱜᱤᱫᱽᱨᱟᱹ ᱠᱚᱦᱚᱸ ᱪᱷᱩᱴᱤ ᱪᱷᱩᱴᱤ ᱠᱚ ᱪᱟᱞᱟᱜᱼᱟ ᱫᱤᱱ ᱤᱥᱠᱩᱞ ᱵᱟᱠᱚ ᱪᱟᱞᱟᱜᱼᱟ ᱟᱨ ᱯᱟᱲᱦᱟᱣ ᱦᱚᱸ ᱩᱱᱟᱹᱜ ᱱᱟᱯᱟᱭᱛᱮ ᱵᱟᱭ ᱦᱩᱭᱩᱜᱼᱟ ᱚᱱᱟᱛᱮ ᱞᱳᱠᱟᱞ ᱠᱚᱨᱮᱫ ᱫᱚ ᱩᱱᱟᱹᱜ ᱱᱟᱯᱟᱭ ᱛᱮᱫᱚ ᱜᱤᱫᱽᱨᱟᱹ ᱠᱚ ᱵᱟᱠᱚ ᱪᱮᱫ ᱫᱟᱲᱮᱭᱟᱜ ᱠᱟᱱᱟ ᱟᱨ ᱡᱟᱦᱟᱸ ᱜᱮ ᱥᱚᱨᱠᱟᱨᱤ ᱥᱠᱩᱞ ᱢᱮᱱᱟᱜᱼᱟ ᱚᱱᱟ ᱠᱚᱨᱮᱫ ᱫᱚ ᱚᱱᱠᱟ ᱫᱷᱟᱨᱟᱜᱮ ᱟᱨ ᱵᱟᱝᱟ ᱯᱨᱟᱭᱵᱷᱮᱴ ᱥᱠᱩᱞ ᱚᱱᱟ ᱠᱚᱨᱮᱜ ᱫᱚ ᱠᱟᱹᱡ ᱫᱚ ᱱᱟᱯᱟᱭ ᱫᱷᱟᱨᱟᱜᱮ ᱯᱟᱲᱦᱟᱣ ᱦᱩᱭᱩᱜᱼᱟ ᱠᱷᱟᱱ ᱟᱨ ᱡᱟᱦᱟᱸ ᱜᱮ ᱮᱴᱟᱜ ᱥᱠᱩᱞ ᱠᱚ ᱠᱨᱤᱥᱪᱟᱱ ᱥᱠᱩᱞ ᱥᱮᱪᱮᱫ ᱚᱱᱟ ᱠᱚᱨᱮᱫ ᱦᱚᱸ ᱱᱟᱯᱟᱭ ᱫᱷᱟᱨᱟᱜᱮ ᱦᱩᱭᱩᱜᱼᱟ ᱰᱤᱥᱤᱯᱞᱤᱱ ᱠᱚ ᱮᱢᱟ ᱠᱚ ᱱᱚᱣᱟ ᱥᱚᱨᱠᱟᱨᱤ ᱥᱠᱩᱞ ᱡᱟᱦᱟᱸ ᱡᱮ ᱞᱳᱠᱟᱞ ᱠᱚᱨᱮᱫ ᱚᱱᱟ ᱠᱚᱨᱮᱫ ᱫᱚ ᱩᱱᱟᱹᱜ ᱱᱟᱯᱟᱭ ᱫᱚ ᱚᱱᱟ ᱨᱮᱭᱟᱜ ᱥᱮᱪᱮᱫ ᱨᱮᱭᱟᱜ ᱵᱮᱵᱚᱥᱛᱷᱟ ᱫᱚ ᱯᱟᱹᱱᱩᱜ ᱟᱹᱱᱤᱡ ᱟᱨ ᱚᱞ ᱪᱤᱠᱤ ᱨᱮᱭᱟᱜᱢᱟ ᱱᱤᱛᱚᱜ ᱫᱷᱟᱹᱨᱤᱡᱛᱮ ᱪᱮᱫ ᱦᱚᱸ ᱚᱱᱠᱟ ᱥᱮᱬᱟ ᱥᱠᱩᱞ ᱥᱮ ᱥᱮᱬᱟ ᱵᱤᱨᱫᱟᱹᱜᱟ ᱥᱮ ᱮᱢᱟᱱ ᱠᱚᱢᱟ ᱵᱟᱝ ᱤᱭᱟᱹ ᱟᱠᱟᱱᱟ ᱚᱱᱟᱛᱮ ᱚᱞ ᱪᱤᱠᱤ ᱫᱚ ᱱᱤᱛᱚᱜ ᱫᱷᱟᱹᱨᱤ ᱟᱹᱰᱤ ᱛᱟᱭᱚᱢ ᱜᱮ ᱢᱮᱱᱟᱜᱼᱟ